ᱤᱧᱟᱹᱜ ᱢᱮᱱᱛᱮ ᱱᱚᱣᱟ ᱮᱛᱚᱦᱚᱵ ᱡᱟᱦᱟᱸ ᱯᱮᱱᱴᱤᱝ ᱤᱧ ᱛᱮᱭᱟᱨ ᱞᱮᱫᱟ ᱛᱟᱦᱮᱱ ᱩᱱ ᱡᱚᱠᱷᱚᱱ ᱫᱚ ᱠᱤᱪᱷᱤ ᱜᱟᱱ ᱠᱮᱭᱟ ᱵᱚᱦᱩᱛ ᱜᱟᱱ ᱜᱮ ᱜᱚᱲᱵᱚᱲᱤᱧ ᱛᱮᱭᱟᱨ ᱞᱮᱫᱟ ᱛᱟᱦᱮᱱ ᱠᱟᱹᱵᱷᱤ ᱪᱮᱬᱮᱧ ᱛᱮᱭᱟᱨ ᱛᱟᱦᱮᱱ ᱠᱷᱟᱱ ᱵᱚᱦᱚᱜ ᱢᱟᱨᱟᱝ ᱦᱚᱲᱢᱚ ᱦᱩᱰᱤᱧ ᱦᱚᱲᱢᱚ ᱢᱟᱨᱟᱝ ᱵᱚᱦᱚᱜ ᱦᱩᱰᱤᱧ ᱵᱟᱦᱟ ᱠᱚᱧ ᱛᱮᱭᱟᱨ ᱛᱟᱦᱮᱫ ᱚᱱᱟ ᱵᱟᱭ ᱢᱮᱪᱤᱝ ᱚᱜ ᱠᱟᱱ ᱛᱟᱦᱮᱱ ᱟᱨ ᱚᱱᱟ ᱜᱟᱨ ᱦᱚᱸ ᱠᱟᱹᱰᱷᱤ ᱪᱮᱛᱟᱱᱚᱜ ᱠᱟᱱᱟ ᱛᱟᱦᱮᱱ ᱠᱟᱹᱰᱷᱤ ᱞᱟᱛᱟᱨᱚᱜ ᱠᱟᱱ ᱛᱟᱦᱮᱱ ᱠᱷᱟᱱ ᱚᱱᱟ ᱫᱤᱱ ᱫᱤᱱ ᱯᱨᱮᱠᱴᱤᱥ ᱛᱮ ᱤᱧᱟᱹᱜ ᱛᱤ ᱦᱚᱸ ᱥᱚᱡᱷᱮᱭᱮᱱᱟ ᱟᱨ ᱫᱤᱱ ᱫᱤᱱ ᱤᱧᱟᱹᱜ ᱡᱟᱦᱟᱸ ᱯᱨᱮᱠᱴᱤᱥ ᱟᱨᱦᱚᱸ ᱯᱨᱮᱠᱴᱤᱥ ᱟᱨᱦᱚᱸ ᱵᱟᱦᱨᱮ ᱠᱚᱧ ᱪᱟᱞᱟᱣ ᱵᱟᱲᱟᱭᱮᱱᱟ ᱯᱮᱱᱴᱤᱝ ᱠᱚᱧ ᱛᱮᱭᱟᱨ ᱵᱟᱲᱟ ᱠᱮᱭᱟ ᱠᱷᱟᱱ ᱵᱚᱨᱚ ᱦᱚᱸ ᱛᱤᱧ ᱪᱟᱵᱟᱭᱮᱱᱟ ᱟᱨ ᱤᱧᱟᱹᱜ ᱞᱟᱭᱱᱤᱝ ᱦᱚᱸ ᱥᱤᱫᱷᱟᱹᱜᱮ ᱪᱟᱞᱟᱜ ᱠᱟᱱᱟ ᱛᱟᱦᱮᱱ ᱟᱨ ᱤᱧᱟᱹᱜ ᱢᱮᱱᱛᱮ ᱱᱚᱣᱟ ᱫᱚ ᱡᱚᱵ ᱯᱟᱨᱯᱷᱮᱠᱴ ᱯᱮᱱᱴᱟᱨ ᱮᱢ ᱛᱮᱭᱟᱨᱚᱜᱼᱟ ᱚᱱᱟ ᱞᱟᱹᱜᱤᱫ ᱫᱚ ᱵᱚᱦᱩᱛ ᱥᱚᱢᱚᱭ ᱞᱟᱜᱟᱜᱼᱟ ᱪᱮᱫ ᱞᱟᱹᱜᱤᱫ ᱠᱤ ᱯᱨᱮᱠᱴᱤᱥ ᱵᱚᱦᱩᱛ ᱡᱟᱹᱨᱩᱨᱤ ᱜᱮᱭᱟ ᱫᱤᱱ ᱯᱨᱮᱠᱴᱤᱥ ᱢᱮ ᱯᱮᱱᱴᱤᱝ ᱛᱮᱭᱟᱨ ᱢᱮ ᱛᱚᱵᱮ ᱡᱟᱠᱮ ᱢᱤᱫᱴᱤᱡ ᱵᱮᱥ ᱯᱮᱱᱴᱟᱨ ᱮᱢ ᱛᱮᱭᱟᱨ ᱫᱟᱲᱮᱭᱟᱜᱼᱟ ᱟᱨ ᱵᱟᱝᱠᱷᱟᱱ ᱥᱩᱨᱩᱣᱟᱛ ᱨᱮᱫᱚ ᱵᱚᱦᱩᱛ ᱜᱚᱲ ᱵᱚᱲ ᱦᱩᱭᱩᱜᱼᱟ ᱞᱮᱠᱤᱱ ᱚᱱᱟ ᱜᱚᱲᱵᱚᱲ ᱛᱮ ᱟᱞᱚᱢ ᱵᱚᱨᱚᱜᱼᱟ ᱥᱮ ᱦᱚᱲ ᱦᱚᱸᱠᱚ ᱞᱟᱸᱫᱟ ᱟᱢᱟ ᱡᱮ ᱪᱮᱫ ᱞᱮᱠᱟᱢ ᱛᱮᱭᱟᱨᱟᱠᱟᱫᱼᱟ ᱪᱮᱫ ᱞᱮᱠᱟ ᱫᱚ ᱵᱟᱝᱟ ᱚᱱᱟ ᱠᱚᱫᱚ ᱢᱚᱱᱮᱨᱮ ᱟᱞᱚᱢ ᱫᱚᱦᱚᱭᱟ ᱡᱮ ᱱᱚᱝᱠᱟ ᱤᱧ ᱜᱟᱞᱟᱛᱤᱧ ᱛᱮᱭᱟᱨ ᱠᱮᱫᱼᱟ ᱥᱮ ᱵᱮᱥᱤᱧ ᱛᱮᱭᱟᱨ ᱠᱮᱭᱟ ᱟᱢ ᱫᱚ ᱩᱭᱦᱟᱹᱨ ᱢᱮ ᱤᱧᱫᱩᱧ ᱪᱮᱫᱚᱜ ᱠᱟᱱᱟ ᱟᱨ ᱡᱚᱵᱛᱚᱠ ᱚᱱᱟᱢ ᱩᱭᱦᱟᱹᱨᱟ ᱡᱮ ᱫᱤᱱᱤᱧ ᱪᱮᱫᱚᱜᱼᱟ ᱫᱤᱱᱤᱧ ᱪᱮᱫᱚᱜᱼᱟ ᱠᱷᱟᱱ ᱮᱠᱫᱤᱱ ᱫᱚ ᱯᱟᱨᱯᱷᱮᱠᱴ ᱮᱢ ᱛᱮᱭᱟᱨ ᱫᱟᱲᱮᱭᱟᱜᱼᱟ ᱚᱱᱟ ᱞᱮᱠᱟᱛᱮ ᱯᱨᱮᱠᱴᱤᱥ ᱵᱚᱦᱩᱛᱚ ᱡᱟᱹᱨᱩᱨᱤ ᱜᱮᱭᱟ ᱢᱤᱫᱴᱤᱡ ᱯᱮᱱᱴᱤᱝ ᱞᱟᱹᱜᱤᱫ ᱛᱮᱦᱚᱸ ᱟᱨ ᱯᱮᱱᱴᱟᱨ ᱞᱟᱹᱜᱤᱫ ᱦᱚᱸ